ᱦᱮᱞᱳ ᱚᱨᱡᱩᱱ ᱵᱟᱹᱵᱩ ᱟᱢᱟᱜ ᱜᱟᱹᱰᱤ ᱯᱷᱟᱸᱠᱟ ᱜᱮᱭᱟ ᱛᱚ ᱦᱮᱸ ᱦᱮᱸ ᱜᱟᱯᱟ ᱠᱷᱟᱡ ᱜᱮᱛᱚ ᱦᱮᱸ ᱟᱫᱚ ᱤᱧ ᱡᱮ ᱛᱷᱚᱲᱟ ᱴᱩᱨ ᱛᱤᱧ ᱪᱟᱞᱟᱜᱼᱟ ᱛᱚ ᱚᱱᱛᱮ ᱢᱟᱞᱫᱟ ᱥᱮᱫ ᱟᱫᱚ ᱟᱢᱟᱜ ᱜᱟᱹᱰᱤ ᱨᱮᱫᱚ ᱪᱮᱫ ᱪᱮᱫ ᱠᱚ ᱯᱷᱮᱥᱮᱞᱤᱴᱤ ᱢᱮᱱᱟᱜ ᱛᱟᱢᱟ ᱥᱮ ᱚᱱᱠᱟ ᱮ ᱥᱤ ᱠᱚ ᱢᱮᱱᱟᱜ ᱛᱟᱢ ᱜᱮᱭᱟ ᱛᱚ ᱛᱟᱦᱮᱸ ᱦᱮᱸ ᱮ ᱥᱤ ᱢᱮᱱᱟᱜ ᱛᱟᱢ ᱠᱷᱟᱱ ᱫᱚ ᱛᱟᱦᱚᱞᱮ ᱯᱚᱨᱮ ᱫᱚ ᱴᱷᱤᱠᱜᱮᱭᱟ ᱟᱫᱚ ᱵᱷᱟᱲᱟ ᱠᱚᱫᱚ ᱛᱤᱱᱟᱹᱜ ᱮᱢ ᱦᱟᱛᱟᱣᱟ ᱵᱷᱟᱲᱟ ᱩᱱᱟᱹᱜ ᱰᱷᱮᱨᱮᱢ ᱦᱟᱛᱟᱣ ᱞᱮᱠᱷᱟᱱ ᱫᱚ ᱵᱟᱝ ᱜᱟᱱᱚᱜᱼᱟ ᱛᱚ ᱢᱟᱭᱞᱮᱡ ᱠᱤᱞᱳᱢᱤᱴᱟᱨ ᱦᱚᱸᱛᱚ ᱥᱩᱨ ᱜᱮᱭᱟ ᱛᱚ ᱦᱮᱸ ᱦᱮᱸ ᱤᱱᱟᱹᱜ ᱜᱮ ᱦᱟᱛᱟᱣ ᱢᱮᱥᱮ ᱛᱚᱵᱮ ᱟᱫᱚ ᱫᱚ ᱦᱤᱡᱩᱜᱚᱜ ᱢᱮ ᱜᱟᱯᱟ ᱢᱚᱴᱟᱢᱩᱴᱤ ᱥᱟᱵ ᱠᱟᱜ ᱢᱮ ᱥᱮᱛᱟᱜ ᱵᱮᱞᱟ ᱠᱷᱟᱱ ᱜᱮ ᱤᱱᱠᱟᱹ ᱟᱴᱼᱴᱟ ᱵᱷᱤᱛᱨᱤ ᱨᱮ ᱵᱚᱞᱚᱜ ᱢᱮ ᱤᱧ ᱴᱷᱮᱱ ᱵᱩᱡᱷᱟᱹᱣᱮᱫ ᱜᱮᱭᱟᱢ ᱛᱚ ᱥᱩᱠᱞᱟᱞ ᱢᱩᱨᱢᱩ ᱢᱮᱱᱮᱫ ᱠᱟᱱᱟᱹᱧ ᱦᱮᱸ ᱦᱮᱸ ᱦᱮᱸ ᱞᱩᱠᱲᱤᱯᱤ ᱟᱢ ᱦᱤᱡᱩᱜᱚᱜ ᱢᱮ ᱟᱨ ᱟᱨ ᱱᱚᱸᱰᱮ ᱦᱮᱡ ᱠᱟᱛᱮᱫ ᱟᱞᱮ ᱯᱚᱨᱤᱵᱟᱨ ᱞᱮ ᱪᱟᱞᱟᱜᱼᱟ ᱛᱚ ᱡᱚᱛᱚ ᱦᱚᱲ ᱟᱞᱮ ᱯᱚᱨᱤᱵᱟᱨ ᱪᱟᱞᱟᱣ ᱠᱟᱛᱮᱫ ᱛᱟᱨᱯᱚᱨᱮ ᱡᱚᱛᱚ ᱦᱚᱲ ᱱᱤᱭᱮᱛᱮ ᱪᱟᱞᱟᱜ ᱟᱨ ᱦᱤᱡᱩᱜ ᱡᱟ ᱟᱢᱟᱜ ᱵᱷᱟᱲᱟᱢ ᱢᱮᱱᱮᱫ ᱠᱟᱱᱟᱢ ᱚᱱᱟ ᱜᱮᱞᱮ ᱮᱢᱟᱢᱟ ᱦᱮᱸ ᱦᱮᱸ ᱴᱷᱤᱠᱜᱮᱭᱟ